ᱤᱧᱟᱹᱜ ᱴᱚᱴᱷᱟ ᱨᱮᱭᱟᱜ ᱯᱩᱭᱞᱳ ᱡᱤᱵᱤᱠᱟ ᱫᱚ ᱦᱩᱭᱩᱜ ᱠᱟᱱᱟ ᱪᱟᱥ ᱵᱟᱥ ᱪᱟᱥ ᱵᱟᱥ ᱠᱟᱛᱮ ᱟᱭᱢᱟ ᱦᱚᱲ ᱜᱮ ᱟᱠᱚᱣᱟᱜ ᱜᱷᱟᱨᱚᱸᱡᱽ ᱠᱚ ᱪᱟᱞᱟᱣ ᱛᱟᱠᱚᱣᱟ ᱟᱨᱚ ᱪᱟᱥ ᱵᱟᱥ ᱵᱟᱝ ᱠᱟᱛᱮ ᱨᱮᱦᱚᱸ ᱟᱭᱢᱟ ᱦᱚᱲᱤᱧ ᱧᱮᱞ ᱟᱠᱟᱫ ᱠᱚᱣᱟ ᱩᱱᱠᱩ ᱫᱚ ᱡᱤᱭᱟᱹᱞᱤ ᱠᱚ ᱡᱤᱭᱟᱹᱞᱤ ᱠᱚ ᱟᱹᱥᱩᱞ ᱠᱚᱣᱟ ᱯᱟᱹᱴᱭᱟᱹ ᱠᱚ ᱠᱚ ᱜᱟᱞᱟᱝᱟ ᱡᱚᱱᱚᱜ ᱠᱚ ᱜᱟᱞᱟᱝᱼᱟ ᱜᱟᱸᱰᱳ ᱠᱚ ᱵᱮᱱᱟᱣᱟ ᱚᱱᱟ ᱠᱚ ᱟᱹᱠᱷᱨᱤᱧ ᱠᱟᱛᱮ ᱟᱠᱚᱣᱟᱜ ᱜᱷᱟᱨᱚᱸᱡᱽ ᱠᱚ ᱪᱟᱞᱟᱣ ᱛᱟᱠᱚᱣᱟ